ᱵᱷᱟᱨᱚᱛ ᱨᱮᱱᱟᱜ ᱥᱟᱶᱟᱨ ᱵᱮᱵᱚᱥᱛᱷᱟ ᱫᱚ ᱵᱷᱟᱹᱜᱮ ᱜᱮ ᱢᱮᱱᱟᱜᱼᱟ ᱪᱮᱫᱟᱜ ᱥᱮ ᱛᱮᱹᱦᱮᱹᱧ ᱜᱟᱯᱟ ᱫᱚ ᱥᱟᱥᱛᱷᱚᱥᱟᱛᱷᱤ ᱠᱟᱨᱰ ᱦᱳᱭ ᱟᱠᱟᱱᱛᱮ ᱥᱟᱱᱟᱢ ᱨᱮᱜᱮᱡᱽ ᱦᱚᱲ ᱟᱹᱰᱤ ᱥᱩᱵᱤᱫᱷᱟ ᱪᱮᱫᱟᱜ ᱥᱮ ᱞᱟᱹᱴᱩ ᱞᱟᱹᱴᱩ ᱨᱩᱣᱟᱹ ᱦᱳᱭ ᱞᱮᱱᱠᱷᱟᱱ ᱚᱱᱟ ᱫᱚ ᱰᱟᱠᱴᱚᱨ ᱴᱷᱮᱱ ᱪᱟᱞᱟᱣ ᱠᱟᱛᱮ ᱯᱨᱢᱳᱥᱚᱱ ᱠᱚ ᱮᱢᱚᱜᱼᱟ ᱡᱮ ᱱᱚᱶᱟ ᱠᱟᱨᱰᱛᱮ ᱱᱚᱶᱟ ᱤᱭᱟᱹ ᱨᱳᱜᱽ ᱫᱚ ᱚᱯᱟᱨᱮᱥᱚᱱ ᱦᱳᱭᱳᱜᱼᱟ ᱪᱮᱫᱟᱜ ᱥᱮ ᱚᱱᱟ ᱫᱚ ᱚᱲᱟᱜ ᱠᱷᱚᱱ ᱫᱚ ᱯᱚᱭᱥᱟ ᱫᱚ ᱵᱟᱝ ᱞᱟᱜᱟᱜᱼᱟ ᱥᱟᱱᱟᱢ ᱜᱮ ᱚᱱᱟ ᱠᱟᱨᱰ ᱠᱷᱚᱱ ᱦᱳᱭᱳᱜᱼᱟ ᱟᱨ ᱡᱟᱦᱟᱸ ᱞᱮᱠᱟ ᱴᱤᱵᱤ ᱨᱩᱣᱟᱹ ᱠᱚ ᱦᱳᱭ ᱞᱮᱱᱠᱷᱟᱱ ᱥᱟᱥᱛᱷᱚᱥᱟᱛᱷᱤ ᱠᱟᱨᱰ ᱛᱮᱦᱚᱸ ᱪᱤᱠᱤᱥᱥᱟ ᱦᱳᱭᱳᱜᱼᱟ ᱟᱨ ᱵᱟᱝ ᱠᱷᱟᱱ ᱥᱟᱥᱛᱚᱠᱮᱱᱫᱨᱚ ᱨᱮ ᱪᱟᱞᱟᱣ ᱞᱮᱱ ᱠᱷᱟᱱ ᱩᱱᱠᱩ ᱦᱚᱸ ᱪᱷᱚ ᱢᱟᱥ ᱨᱟᱱ ᱠᱚ ᱮᱢᱚᱜᱼᱟ ᱚᱱᱟ ᱠᱚ ᱞᱟᱹᱜᱤᱫ ᱫᱚ ᱟᱹᱰᱤ ᱵᱮᱥ ᱜᱮᱭᱟ ᱠᱚᱨᱳᱱᱟ ᱦᱳᱭ ᱞᱮᱱ ᱛᱚᱠᱷᱚᱱ ᱴᱤᱠᱟ ᱮᱢ ᱞᱟᱹᱜᱤᱫ ᱦᱚᱸ ᱠᱮᱢᱯ ᱦᱳᱭ ᱞᱮᱱᱟ ᱛᱚᱠᱷᱚᱱ ᱦᱚᱸ ᱥᱟᱱᱟᱢ ᱦᱚᱲ ᱯᱷᱨᱤᱛᱮᱜᱮ ᱴᱤᱠᱟ ᱠᱚ ᱮᱢᱟᱫ ᱠᱚᱣᱟ ᱟᱨ ᱡᱷᱚᱛᱚᱜᱮ ᱥᱩᱵᱤᱫᱷᱟ ᱢᱮᱱᱟᱜᱼᱟ